ᱟᱵᱚ ᱠᱚᱨᱮᱱ ᱜᱤᱫᱽᱨᱟᱹ ᱠᱚ ᱢᱳᱵᱟᱭᱤᱞ ᱞᱮᱯᱴᱚᱯ ᱚᱱᱟ ᱠᱚᱛᱮ ᱠᱚ ᱵᱟᱹᱲᱤᱡᱚᱜ ᱠᱟᱱ ᱛᱟᱵᱚᱱᱟ ᱪᱮᱫᱟᱜ ᱡᱮ ᱯᱷᱨᱤ ᱯᱷᱟᱭᱟᱨ ᱜᱟᱛᱮᱜ ᱛᱮ ᱟᱭᱢᱟ ᱜᱤᱫᱽᱨᱟᱹ ᱯᱟᱲᱦᱟᱜ ᱠᱚ ᱵᱟᱹᱜᱤᱫᱟ ᱛᱚ ᱡᱷᱚᱛᱚ ᱦᱚᱲ ᱴᱷᱮᱱ ᱜᱚᱜᱚᱼᱵᱟᱵᱟ ᱴᱷᱮᱱ ᱢᱤᱫᱴᱮᱱ ᱠᱟᱛᱷᱟ ᱜᱮᱧ ᱢᱮᱱᱟ ᱡᱟᱛᱮ ᱟᱵᱚ ᱠᱚᱨᱮᱱ ᱜᱤᱫᱟᱹᱨᱼᱯᱤᱫᱟᱹᱨ ᱢᱚᱡᱽ ᱛᱮᱵᱚᱱ ᱚᱞᱚᱜ ᱯᱟᱲᱦᱟᱣ ᱦᱚᱪᱚ ᱠᱚ ᱢᱳᱵᱟᱭᱤᱞ ᱞᱮᱯᱴᱚᱯ ᱦᱮᱱ ᱛᱮᱱ ᱡᱤᱱᱤᱥ ᱵᱟᱵᱚ ᱠᱤᱨᱤᱧ ᱟᱠᱚᱣᱟ ᱟᱨ ᱚᱟᱱ ᱠᱷᱚᱡ ᱫᱚ ᱥᱟᱦᱟ ᱨᱮᱵᱚᱱ ᱫᱚᱦᱚ ᱠᱟᱠᱚᱣᱟ